ᱟᱞᱮ ᱥᱩᱨ ᱨᱮᱫᱚ ᱵᱚᱞᱫᱚ ᱟᱹᱰᱤᱠᱚ ᱮᱱᱮᱡᱼᱟ ᱟᱫᱚ ᱚᱱᱠᱟ ᱞᱮᱠᱟᱛᱮᱜᱮ ᱵᱚᱞ ᱮᱱᱮᱡ ᱠᱚᱛᱮᱜᱮ ᱱᱩᱠᱨᱤᱼᱪᱟᱹᱠᱨᱤᱠᱚ ᱧᱟᱢ ᱠᱟᱣᱱᱟ ᱟᱨ ᱱᱤᱛᱚᱜᱫᱚ ᱡᱟᱦᱟᱸ ᱵᱚᱞ ᱮᱱᱮᱡᱛᱮ ᱱᱩᱠᱨᱤ ᱧᱟᱢ ᱟᱠᱟᱫᱼᱮ ᱯᱷᱩᱴᱵᱚᱞ ᱮᱱᱮᱡᱛᱮ ᱩᱱᱤᱫᱚ ᱟᱞᱮ ᱟᱛᱳᱨᱤᱱᱤᱡ ᱢᱤᱫᱴᱮᱱ ᱫᱮᱵᱮᱱ ᱦᱟᱸᱥᱫᱟᱜ ᱧᱩᱛᱩᱢ ᱞᱮᱠᱟᱛᱮ ᱢᱮᱱᱟᱭᱟ ᱩᱱᱤᱫᱚ ᱱᱤᱛᱚᱜ ᱫᱷᱟᱹᱨᱤᱡ ᱚᱱᱟ ᱵᱚᱞ ᱮᱱᱮᱡᱛᱮᱜᱮ ᱟᱭᱟᱜ ᱤᱭᱟᱹᱭ ᱵᱮᱱᱟᱣ ᱟᱠᱟᱫᱼᱟ ᱱᱤᱛᱚᱜᱫᱚ ᱯᱟᱹᱴᱷᱣᱟᱹᱠᱚ ᱤᱥᱠᱩᱞᱨᱮ ᱠᱷᱮᱞᱚᱸᱰ ᱨᱮᱠᱚ ᱥᱮᱞᱮᱫᱚᱜᱼᱟ ᱱᱚᱣᱟ ᱠᱟᱛᱷᱟᱫᱚ ᱱᱟᱦᱟᱜ ᱚᱱᱠᱟᱱ ᱤᱥᱠᱩᱞᱫᱚ ᱢᱮᱱᱠᱷᱟᱱ ᱢᱟᱥᱴᱟᱨᱠᱚ ᱵᱟᱝᱠᱚ ᱵᱟᱦᱟᱞᱤ ᱟᱠᱟᱱᱟ ᱚᱱᱟ ᱞᱟᱹᱜᱤᱫ ᱮᱥᱯᱮᱥᱟᱞᱫᱚ ᱱᱟᱦᱟᱜ ᱠᱷᱮᱞᱳᱰ ᱤᱥᱠᱩᱞᱫᱚ ᱵᱟᱹᱱᱩᱜᱼᱟ ᱮᱥᱯᱮᱥᱟᱞᱫᱚ ᱠᱷᱮᱞᱳᱰ ᱤᱥᱠᱩᱞᱫᱚ ᱵᱟᱹᱱᱩᱜᱼᱟ ᱛᱚᱵᱮ ᱤᱥᱠᱩᱞᱨᱮ ᱠᱷᱮᱞᱳᱰ ᱦᱚᱪᱚᱭᱮᱫ ᱠᱚᱣᱟᱠᱚ ᱚᱱᱟᱫᱚ ᱢᱮᱱᱟᱜᱼᱟ ᱱᱤᱛᱚᱜ ᱥᱚᱨᱠᱟᱨ ᱯᱟᱦᱴᱟ ᱥᱮᱫ ᱠᱷᱚᱱᱦᱚᱸ ᱢᱤᱫᱼᱵᱟᱨ ᱠᱷᱮᱞᱳᱱᱰ ᱦᱩᱭᱩᱜ ᱠᱟᱱᱟ ᱟᱨ ᱩᱱᱠᱩᱠᱚ ᱠᱚ ᱠᱩᱨᱩᱢᱩᱴᱩᱭᱮᱫ ᱠᱟᱱᱟ ᱢᱤᱫᱼᱵᱟᱨ ᱜᱤᱫᱽᱨᱟᱹ ᱨᱟᱸᱪᱤ ᱫᱦᱟᱹᱨᱤᱡᱠᱚ ᱦᱤᱡᱩᱜ ᱪᱟᱞᱟᱜ ᱠᱟᱱᱟ ᱟᱨ ᱚᱸᱰᱮ ᱠᱷᱮᱞᱚᱰ ᱥᱟᱶᱛᱮᱠᱚ ᱚᱞ ᱯᱟᱲᱦᱟᱣ ᱦᱚᱪᱚᱭᱮᱫ ᱠᱚᱣᱟ ᱟᱨ ᱫᱤᱞᱞᱤ ᱫᱷᱟᱹᱨᱤᱡᱠᱚ ᱵᱷᱮᱡᱟᱭᱮᱫ ᱠᱚᱣᱟ ᱟᱨ ᱱᱚᱰᱮ ᱟᱞᱮᱭᱟᱜ ᱤᱭᱟᱹᱨᱮ ᱟᱨᱪᱟᱨᱤ ᱢᱟᱱᱮ ᱟᱸᱜᱼᱥᱟᱨ ᱛᱩᱧ ᱨᱮᱱᱟᱜ ᱤᱥᱠᱩᱞ ᱢᱮᱱᱟᱜᱼᱟ ᱚᱱᱟᱦᱚᱸ ᱢᱤᱫᱼᱵᱟᱨ ᱜᱤᱫᱽᱨᱟᱹᱠᱚ ᱥᱮᱱᱵᱟᱲᱟᱜ ᱠᱟᱱᱟ